ᱡᱤᱣᱤ ᱵᱟᱧᱪᱟᱣ ᱞᱟᱹᱜᱤᱫ ᱵᱤᱜᱽᱜᱟᱱᱤᱠᱚ ᱢᱟᱲᱟᱝᱥᱮᱱ ᱟ ᱰᱤ ᱨᱚᱠᱚᱢᱟᱜ ᱨᱟᱱ ᱢᱩᱨᱜᱟᱹᱱ ᱠᱚ ᱵᱮᱱᱟᱣᱮᱫᱟ ᱟᱨ ᱡᱤᱣᱤᱠᱚ ᱵᱟᱧᱪᱟᱣ ᱨᱩᱣᱟᱹᱲᱮᱫᱟ ᱟᱨ ᱱᱚᱣᱟ ᱠᱳᱵᱷᱤᱰᱨᱮ ᱥᱮ ᱠᱚᱨᱩᱱᱟ ᱴᱟᱭᱤᱢᱨᱮ ᱠᱳᱭᱮᱱ ᱠᱳᱭᱤᱱ ᱮᱯ ᱟ ᱰᱤ ᱤᱧ ᱜᱚᱲᱚᱭ ᱮᱢ ᱟᱠᱟᱫᱤᱧᱟ ᱥᱮ ᱜᱚᱲᱚᱧ ᱧᱟᱢ ᱟᱠᱟᱫᱟ ᱱᱚᱣᱟᱛᱮ ᱟ ᱰᱤ ᱱᱟᱯᱟᱭᱤᱧ ᱵᱩᱡᱷᱟᱹᱣ ᱟᱠᱟᱫᱟ